ᱵᱤᱨᱵᱷᱩᱢ ᱦᱚᱱᱚᱛ ᱨᱮᱫᱚ ᱦᱚᱲ ᱠᱚᱣᱟᱜ ᱠᱤᱪᱷᱩ ᱡᱤᱵᱤᱠᱟ ᱠᱟᱱᱟ ᱵᱳᱴ ᱨᱮ ᱠᱟᱢᱤ ᱥᱟᱨᱵᱷᱟᱨ ᱨᱮ ᱠᱟᱢᱤ ᱥᱮᱱᱚᱜ ᱠᱷᱳᱣᱟᱭ ᱦᱟᱴ ᱨᱮ ᱥᱮᱱᱚᱜ ᱥᱟᱱᱛᱤᱱᱤᱠᱮᱛᱚᱱ ᱨᱮ ᱫᱚᱠᱟᱱ ᱪᱟᱞᱟᱣ ᱟᱨ ᱤᱼᱨᱤᱠᱥᱟ ᱪᱟᱞᱟᱣ ᱱᱚᱝᱠᱟᱱ ᱜᱮ ᱟᱨᱦᱚᱸ ᱟᱭᱢᱟ ᱜᱮᱠᱚ ᱠᱟᱹᱢᱤᱭᱟ ᱱᱚᱝᱠᱟ ᱱᱚᱶᱟ ᱠᱟᱹᱢᱤ ᱠᱟᱛᱮᱫ ᱠᱟᱹᱣᱰᱤ ᱠᱚ ᱧᱟᱢᱟ ᱟᱨ ᱟᱨ ᱟᱨ ᱟᱠᱚᱣᱟᱜ ᱡᱤᱭᱚᱱ ᱠᱚ ᱠᱷᱟᱸᱰᱟᱣᱟ ᱮᱱᱮᱡ ᱥᱮᱨᱮᱧ ᱛᱟᱞᱟ ᱨᱮᱦᱚᱸ ᱠᱟᱹᱣᱰᱤ ᱫᱚᱠᱚ ᱟᱨᱡᱟᱣ ᱜᱮᱭᱟ